ᱡᱮᱢᱚᱱ ᱱᱚᱜᱼᱚᱭ ᱵᱚᱨᱫᱷᱚᱢᱟᱱ ᱦᱟᱥᱯᱟᱛᱟᱞ ᱡᱮᱢᱚᱱ ᱢᱮᱱᱟᱜᱼᱟ ᱢᱤᱫᱴᱮᱱ ᱚᱸᱰᱮ ᱢᱤᱫᱴᱮᱱ ᱵᱷᱟᱹᱜᱤ ᱪᱤᱠᱤᱛᱥᱟ ᱦᱩᱭᱩᱜᱼᱟ ᱛᱟᱨᱯᱚᱨ ᱚᱱᱟᱢᱚᱭ ᱦᱟᱥᱯᱟᱛᱟᱞ ᱢᱮᱱᱟᱜᱼᱟ ᱵᱚᱨᱫᱷᱚᱢᱟᱱ ᱨᱮᱜᱮ ᱚᱱᱟᱦᱚᱸ ᱵᱷᱟᱹᱜᱤ ᱪᱤᱠᱤᱛᱥᱟ ᱦᱩᱭᱩᱜᱼᱟ ᱪᱮᱫᱟᱜ ᱥᱮ ᱵᱟᱝ ᱱᱮᱛᱟᱨ ᱫᱚ ᱥᱟᱥᱛᱷᱚ ᱥᱟᱹᱛᱷᱤ ᱠᱟᱨᱰ ᱠᱷᱚᱱ ᱦᱩᱭᱩᱜ ᱠᱟᱱᱟ ᱦᱮᱸ ᱚᱱᱟ ᱦᱩᱭᱩᱜ ᱠᱟᱱ ᱛᱮ ᱴᱟᱠᱟ ᱯᱚᱭᱥᱟ ᱨᱮᱱᱟᱜ ᱞᱟᱹᱠᱛᱤ ᱵᱟᱝ ᱠᱟᱱᱟ ᱚᱱᱟ ᱤᱭᱟᱹᱛᱮ ᱪᱤᱠᱤᱛᱥᱟ ᱵᱷᱟᱹᱜᱤ ᱦᱩᱭᱩᱜ ᱠᱟᱱᱟ ᱡᱟᱛᱮ ᱢᱟᱱᱮ ᱦᱟᱯᱮᱱ ᱫᱤᱱᱨᱮ ᱟᱨᱚ ᱡᱮᱱᱚ ᱟᱞᱮ ᱡᱮᱢᱚᱱ ᱱᱚᱛᱮ ᱦᱟᱥᱯᱟᱛᱟᱞ ᱢᱮᱱᱟᱜ ᱠᱟᱫᱟ ᱢᱟᱱᱠᱚᱲ ᱦᱟᱥᱯᱟᱛᱟᱞ ᱢᱮᱱᱟᱜ ᱠᱟᱫᱟ ᱛᱤᱱ ᱥᱟᱛ ᱟᱴ ᱠᱤᱞᱳᱢᱤᱴᱟᱨ ᱡᱷᱟᱹᱞ ᱨᱮ ᱢᱮᱱᱟᱜ ᱠᱟᱫᱟ ᱟᱞᱮ ᱡᱩᱫᱤ ᱟᱨᱚ ᱡᱩᱫᱤ ᱥᱩᱨ ᱨᱮ ᱛᱟᱦᱮᱱ ᱠᱷᱟᱱ ᱟᱨᱚ ᱵᱷᱟᱹᱜᱤ ᱦᱩᱭᱩᱜᱼᱟ ᱪᱮᱫᱟᱜ ᱥᱮ ᱵᱟᱝ ᱠᱳᱨᱳᱱᱟ ᱵᱷᱟᱭᱨᱟᱥ ᱡᱚᱠᱷᱚᱱ ᱛᱚᱠᱷᱚᱱ ᱦᱟᱥᱯᱟᱛᱟᱞ ᱦᱚᱸ ᱵᱚᱛᱚᱨ ᱛᱮ ᱟᱞᱮ ᱪᱤᱠᱤᱛᱥᱟ ᱦᱚᱸ ᱵᱟᱞᱮ ᱦᱮᱡ ᱫᱟᱲᱮᱭᱟᱜ ᱠᱟᱱ ᱛᱟᱦᱮᱸᱫᱼᱟ ᱦᱮᱸ ᱡᱮ ᱠᱳᱨᱳᱱᱟ ᱵᱷᱟᱭᱨᱟᱥ ᱟᱵᱚ ᱧᱟᱢ ᱵᱚᱱᱟ ᱢᱮᱱᱛᱮ ᱚᱱᱟᱛᱮ ᱟᱞᱮ ᱫᱚ ᱚᱠᱚᱭᱜᱮ ᱵᱟᱞᱮ ᱩᱰᱩᱠᱚᱜ ᱛᱟᱦᱮᱸᱱᱟ ᱦᱮᱸ ᱚᱲᱟᱜ ᱨᱮᱱ ᱦᱚᱲ ᱫᱚ ᱤᱧ ᱢᱟᱛᱚ ᱟᱨᱚ ᱵᱟᱹᱧ ᱩᱰᱩᱠᱚᱜ ᱛᱟᱦᱮᱸᱫᱼᱟ ᱵᱚᱛᱚᱨ ᱜᱤᱧ ᱵᱩᱡᱷᱟᱹᱣᱟ ᱟᱨᱚ ᱥᱩᱨ ᱨᱮ ᱡᱩᱫᱤ ᱛᱟᱦᱮᱱ ᱠᱷᱟᱱ ᱟᱨᱚ ᱵᱷᱟᱹᱜᱤ ᱦᱩᱭ ᱠᱚᱜᱼᱟ